ᱟᱞᱮ ᱟᱹᱛᱩ ᱨᱮᱫᱚ ᱪᱮᱫ ᱢᱚᱱᱚᱥᱟ ᱯᱩᱡᱟᱹ ᱦᱩᱭᱩᱜ ᱜᱮᱭᱟ ᱛᱳ ᱜᱚᱝᱜᱟ ᱰᱟᱹᱵᱨᱟᱹᱜ ᱞᱮ ᱪᱟᱞᱟᱜᱼᱟ ᱩᱯᱟᱹᱥ ᱠᱟᱛᱮᱫ ᱦᱮᱡ ᱠᱟᱛᱮᱫ ᱜᱩᱨᱤᱡ ᱥᱟᱯᱷᱟ ᱵᱟᱲᱟᱭᱟᱞᱮ ᱛᱟᱨᱯᱚᱨᱮ ᱟᱵᱟᱨ ᱰᱟᱹᱵᱨᱟᱹ ᱵᱟᱲᱟ ᱟᱞᱮ ᱟᱹᱰᱤ ᱟᱭᱢᱟ ᱦᱚᱲ ᱠᱚ ᱦᱤᱡᱩᱜ ᱜᱮᱭᱟ ᱛᱳ ᱟᱹᱰᱤ ᱟᱱᱚᱱᱫᱚ ᱠᱟᱛᱮᱫ ᱯᱩᱡᱟᱹ ᱦᱩᱭᱩᱜᱼᱟ ᱰᱷᱟᱠ ᱰᱷᱳᱞ ᱦᱚᱸ ᱦᱩᱭᱩᱜ ᱜᱮᱭᱟ ᱟᱭᱢᱟ ᱮᱱᱮᱡ ᱥᱮᱨᱮᱧ ᱚᱱᱮᱠ ᱨᱚᱠᱚᱢ ᱜᱮ ᱦᱩᱭᱩᱜᱼᱟ ᱟᱹᱰᱤ ᱠᱩᱥᱤ ᱠᱟᱛᱮᱜ ᱞᱮ ᱯᱩᱡᱟᱹᱭ ᱜᱮᱭᱟ ᱟᱹᱰᱤ ᱠᱩᱥᱤ ᱞᱮ ᱛᱟᱸᱦᱮᱱ ᱜᱮᱭᱟ